ᱡᱷᱟᱨᱠᱷᱚᱸᱰ ᱨᱮ ᱡᱩᱫᱟᱹ ᱡᱩᱫᱟᱹ ᱨᱟᱡᱽ ᱟᱹᱨᱤᱫᱚᱞ ᱟᱨ ᱧᱩᱢ ᱩᱨᱩᱢ ᱨᱟᱡᱽ ᱟᱹᱨᱤ

ᱡᱷᱟᱨᱠᱷᱚᱸᱰ ᱨᱮ ᱡᱩᱫᱟᱹ ᱡᱩᱫᱟᱹ ᱨᱟᱡᱽᱟᱹᱨᱤ ᱫᱚᱞ ᱫᱚ ᱟᱵᱚ ᱱᱚᱣᱟ ᱵᱷᱤᱱᱟᱹ ᱵᱷᱤᱱᱟᱹ ᱨᱟᱡᱽᱨᱮ ᱵᱷᱤᱱᱟᱹ ᱵᱷᱤᱱᱟᱹ ᱡᱷᱟᱨᱠᱷᱚᱸᱰ ᱨᱮᱱᱟᱜ ᱵᱷᱤᱱᱟᱹ ᱵᱷᱤᱱᱟᱹ ᱡᱩᱫᱟᱹ ᱡᱩᱫᱟᱹ ᱨᱟᱡᱽᱨᱮ ᱡᱩᱫᱟᱹ ᱡᱩᱫᱟᱹ ᱟᱹᱨᱤ ᱫᱚᱞ ᱠᱚ ᱛᱟᱦᱮᱱ ᱜᱮᱭᱟ ᱟᱨ ᱩᱱᱠᱩ ᱠᱚᱣᱟᱜ ᱠᱟᱹᱢᱤ ᱦᱚᱨᱟ ᱦᱚᱸ ᱟᱯᱟᱱᱟᱹᱯᱤᱱ ᱡᱩᱫᱟᱹ ᱡᱩᱫᱟᱹ ᱛᱟᱦᱮᱱ ᱜᱮᱭᱟ ᱟᱨ ᱧᱩᱢ ᱩᱨᱩᱢ ᱨᱟᱡᱽ ᱟᱹᱨᱤ ᱫᱚᱞ ᱠᱚᱣᱟᱜ ᱵᱟᱵᱚᱛ ᱛᱮ ᱡᱩᱫᱤ ᱜᱟᱞᱢᱟᱨᱟᱣᱟ ᱞᱟᱹᱭᱟ ᱤᱱᱟᱹᱠᱷᱟᱱ ᱟᱵᱚ ᱱᱚᱣᱟ ᱡᱷᱟᱨᱠᱷᱚᱸᱰ ᱫᱚ ᱥᱟᱱᱛᱟᱲ ᱵᱤᱥᱮᱥ ᱠᱟᱛᱮᱫ ᱥᱟᱱᱛᱟᱲ ᱡᱟᱹᱛᱤ ᱛᱤᱨᱞᱟᱹᱦᱚᱯᱚᱱ ᱠᱚᱣᱟᱜ ᱜᱮ ᱡᱟᱱᱟᱢ ᱫᱤᱥᱚᱢ ᱵᱚᱱ ᱢᱮᱛᱟᱜᱟᱜ ᱠᱟᱱᱟ ᱟᱨ ᱱᱤᱭᱟᱹᱨᱮ ᱟᱵᱚ ᱟᱹᱰᱤ ᱟᱹᱨᱤ ᱜᱟᱠᱷᱩᱲᱤᱭᱟᱹ ᱠᱚ ᱢᱮᱱᱟᱜ ᱠᱚᱣᱟ ᱡᱮᱢᱚᱱ ᱡᱷᱟᱨᱠᱷᱚᱸᱰ ᱨᱮ ᱫᱚ ᱱᱚᱣᱟ ᱟᱵᱚ ᱡᱟᱦᱟᱸ ᱞᱮᱠᱟ ᱵᱚᱱ ᱵᱟᱲᱟᱭᱟ ᱡᱮ ᱵᱷᱟᱨᱚᱛ ᱫᱤᱥᱚᱢ ᱫᱚ ᱢᱤᱫᱴᱟᱝ ᱞᱚᱝ ᱞᱳᱠᱛᱟᱱᱛᱨᱤᱠ ᱫᱮᱥ ᱠᱟᱱᱟ ᱞᱳᱠᱛᱟᱱᱛᱨᱤᱠ ᱫᱤᱥᱚᱢ ᱠᱟᱱᱟ ᱟᱨ ᱱᱚᱣᱟ ᱫᱤᱥᱚᱢ ᱨᱮᱫᱚ ᱟᱹᱰᱤ ᱟᱭᱢᱟᱜᱟᱱᱜᱮ ᱱᱮᱛᱟ ᱯᱨᱚᱡᱟ ᱱᱮᱛᱟ ᱯᱟᱨᱴᱤ ᱯᱚᱞᱤᱴᱤᱠᱥᱠᱚ ᱢᱮᱱᱟᱜ ᱠᱚᱣᱟ ᱛᱚ ᱩᱱᱠᱩ ᱟᱯᱟᱱ ᱟᱹᱯᱤᱱᱟᱜ ᱯᱟᱴᱤᱨᱮ ᱟᱯᱟᱱᱟᱹᱯᱤᱱᱟᱜ ᱨᱩᱞ ᱟᱯᱟᱱᱟᱹᱯᱤᱱᱟᱜ ᱯᱟᱣᱟᱨ ᱛᱟᱦᱮᱱ ᱛᱟᱠᱚᱣᱟ ᱛᱚ ᱚᱱᱟ ᱤᱫᱤ ᱠᱟᱛᱮᱫᱜᱮ ᱡᱮᱢᱚᱱ ᱟᱵᱚ ᱡᱷᱟᱨᱠᱷᱚᱸᱰ ᱨᱤᱱᱤᱡ ᱵᱤᱥᱮᱥ ᱠᱟᱛᱮᱫ ᱢᱮᱱ ᱡᱟᱦᱟᱸᱭ ᱯᱟᱴᱤ ᱢᱮᱱᱟᱜ ᱠᱚᱣᱟ ᱡᱮ ᱮᱢ ᱮᱢ ᱨᱮᱱ ᱩᱱᱠᱩ ᱠᱚᱣᱟᱜ ᱵᱤᱥᱮᱥ ᱠᱟᱛᱮᱫ ᱠᱟᱹᱢᱤ ᱫᱚ ᱟᱵᱚ ᱡᱷᱟᱨᱠᱷᱚᱸᱰ ᱨᱟᱡᱽᱡᱚ ᱨᱤᱱᱤᱡ ᱡᱟᱦᱟᱸᱭ ᱥᱟᱶᱛᱟ ᱠᱚ ᱢᱮᱱᱟᱜ ᱠᱚᱣᱟ ᱡᱟᱦᱟᱸᱭ ᱞᱤᱪᱟᱹᱲᱟᱠᱟᱱ ᱛᱟᱭᱚᱢᱟᱠᱟᱱᱟᱠᱚ ᱩᱱᱠᱩᱣᱟᱜ ᱦᱚᱠ ᱟᱹᱭᱫᱟᱹᱨᱤ ᱧᱟᱢ ᱞᱟᱹᱜᱤᱱ ᱛᱮᱠᱚ ᱠᱩᱨᱩᱢᱩᱴᱩᱭᱮᱫᱼᱟ ᱟᱨ ᱩᱱᱠᱩ ᱩᱱᱠᱩᱣᱟᱜ ᱦᱚᱠ ᱧᱟᱢ ᱦᱚᱪᱚ ᱞᱟᱹᱜᱤᱫᱛᱮ ᱟᱹᱰᱤᱜᱮᱠᱚ ᱪᱮᱥᱴᱟ ᱦᱟᱠᱟᱫᱼᱟ ᱟᱹᱰᱤ ᱠᱚ ᱠᱩᱨᱩᱢᱩᱴᱩᱣᱟᱠᱟᱫᱼᱟ ᱛᱟᱦᱚᱞᱮ ᱟᱵᱚᱦᱚᱸ ᱡᱟᱦᱟᱸ ᱛᱤᱱᱟᱹᱜ ᱯᱚᱨᱡᱟ ᱠᱚ ᱢᱮᱱᱟᱜ ᱵᱚᱱᱟ ᱡᱟᱦᱟᱸ ᱛᱤᱱᱟᱹᱜ ᱯᱟᱵᱽᱞᱤᱠ ᱡᱟᱦᱟᱸᱛᱤᱱᱟᱹᱜ ᱟᱢ ᱟᱫᱽᱢᱤ ᱢᱮᱱᱟᱜ ᱵᱚᱱᱟ ᱡᱟᱦᱟᱸᱛᱤᱱᱟᱹᱜ ᱱᱚᱝᱠᱟᱱ ᱦᱚᱲᱠᱚ ᱢᱮᱱᱟᱜ ᱵᱚᱱᱟ ᱩᱱᱠᱩ ᱦᱚᱸ ᱟᱵᱚᱦᱚᱸ ᱵᱩᱡᱷᱟᱹᱣ ᱫᱚᱨᱠᱟᱨ ᱟᱨ ᱟᱵᱚᱨᱮᱱ ᱜᱟᱠᱷᱩᱲᱤᱭᱟᱹ ᱠᱚ ᱥᱟᱶ ᱜᱚᱲᱚᱥᱚᱦᱚᱫ ᱮᱢ ᱫᱚᱨᱠᱟᱨ ᱟᱨ ᱩᱱᱠᱩᱣᱟᱜ ᱵᱟᱵᱚᱛ ᱛᱮ ᱩᱱᱠᱩᱣᱟᱜ ᱠᱟᱹᱢᱤ ᱵᱟᱵᱚᱛ ᱛᱮ ᱟᱵᱚ ᱵᱟᱲᱟᱭ ᱫᱚᱨᱠᱟᱨ ᱩᱱᱠᱩ ᱪᱮᱫ ᱠᱚ ᱠᱟᱹᱢᱤ ᱦᱪᱚᱭᱮᱫᱼᱟ ᱪᱮᱫ ᱠᱚ ᱪᱤᱠᱟᱹᱭ ᱞᱟᱹᱜᱤᱫ ᱱᱟ ᱥᱮ ᱪᱮᱫ ᱞᱟᱹᱜᱤᱫ ᱱᱚᱝᱠᱟ ᱠᱟᱹᱢᱤ ᱠᱚ ᱩᱥᱟᱹᱨᱟᱠᱚ ᱪᱷᱩᱴᱟᱹᱣ ᱠᱟᱱᱟ ᱡᱟᱦᱟᱸ ᱞᱮᱠᱟ ᱟᱵᱚ ᱡᱷᱨᱠᱷᱚᱸᱰ ᱨᱮ ᱠᱤᱵᱟ ᱟᱵᱚ ᱯᱩᱨᱟᱹ ᱡᱟᱦᱟᱸ ᱛᱤᱱᱟᱹᱜ ᱵᱷᱟᱨᱚᱛᱵᱚᱨᱚᱥᱨᱮ ᱡᱟᱦᱟᱸ ᱛᱤᱱᱟᱹᱜ ᱵᱷᱟᱨᱚᱛᱵᱚᱨᱥᱚᱨᱮ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ ᱡᱚᱛᱚ ᱥᱟᱱᱛᱟᱲ ᱠᱚᱜᱮ ᱱᱤᱛᱚᱝ ᱟᱵᱚ ᱢᱤᱫᱴᱟᱝ ᱫᱷᱚᱨᱚᱢ ᱠᱳᱰ ᱨᱮᱱᱟᱜ ᱡᱟᱦᱟᱸ ᱠᱟᱛᱷᱟ ᱨᱟᱠᱟᱵ ᱟᱠᱟᱱᱟ ᱯᱟᱨᱞᱟᱢᱮᱱᱴ ᱨᱮ ᱟᱨ ᱡᱟᱦᱟᱸ ᱠᱟᱛᱷᱟ ᱪᱟᱞᱟᱜ ᱠᱟᱱᱟ ᱡᱮ ᱥᱟᱨᱱᱟ ᱫᱷᱚᱨᱚᱢ ᱱᱚᱣᱟ ᱫᱷᱚᱨᱚᱢ ᱠᱳᱰ ᱫᱚ ᱟᱵᱚ ᱥᱟᱱᱛᱟᱲ ᱠᱚ ᱞᱟᱹᱜᱤᱱ ᱟᱹᱰᱤ ᱱᱤᱦᱟᱹᱛᱜᱮ ᱫᱚᱨᱠᱟᱨᱟ ᱢᱮᱱᱠᱷᱟᱱ ᱪᱷᱟᱛᱤᱠ ᱛᱩᱲᱩᱠ ᱠᱚᱫᱚ ᱱᱚᱣᱟ ᱵᱟᱝᱠᱚ ᱪᱟᱦᱟᱣᱮᱫᱼᱟ ᱱᱚᱣᱟ ᱵᱟᱝᱠᱚ ᱠᱷᱚᱡᱽ ᱠᱟᱱᱟ ᱡᱮ ᱟᱵᱚ ᱟᱵᱚᱣᱟᱜ ᱫᱷᱚᱨᱚᱢ ᱠᱳᱰ ᱵᱚᱱ ᱧᱟᱢ ᱢᱟ ᱢᱮᱱᱛᱮᱫ ᱚᱱᱟᱛᱮ ᱟᱵᱚᱨᱮᱱ ᱡᱟᱦᱟᱸ ᱛᱤᱱᱟᱹᱜ ᱧᱩᱢ ᱩᱨᱩᱢ ᱨᱟᱡᱽᱟᱹᱨᱤ ᱜᱟᱠᱷᱩᱲᱤᱭᱟᱹ ᱠᱚ ᱱᱚᱣᱟ ᱵᱟᱵᱚᱛ ᱛᱮᱠᱚ ᱠᱟᱹᱢᱤ ᱠᱟᱱᱟ ᱚᱱᱟᱨᱮ ᱟᱵᱚ ᱠᱚᱦᱚᱸ ᱜᱚᱲᱚ ᱥᱚᱦᱚᱫ ᱩᱱᱠᱩ ᱮᱢ ᱫᱚᱨᱠᱟᱨ ᱟᱵᱚᱦᱚᱸ ᱥᱟᱯᱚᱨᱴ ᱫᱚᱨᱠᱟᱨ ᱟᱨ ᱚᱱᱟ ᱠᱟᱹᱢᱤ ᱦᱚᱨᱟ ᱡᱟᱛᱮ ᱥᱟᱨᱥᱟᱜᱩᱱᱚᱜ ᱢᱟ ᱚᱱᱟ ᱞᱟᱹᱜᱤᱫ ᱟᱵᱚ ᱠᱩᱨᱩᱢᱩᱴᱩ ᱫᱚᱨᱠᱟᱨ ᱢᱮᱱᱠᱷᱟᱱ ᱪᱷᱟᱛᱤᱠ ᱠᱚᱫᱚ ᱚᱱᱟ ᱠᱟᱹᱢᱤᱨᱮ ᱟᱹᱲᱟᱹ ᱟᱹᱲᱪᱷᱟᱹ ᱠᱚ ᱮᱢᱮᱫᱼᱟ ᱢᱮᱱᱠᱷᱟᱱ ᱟᱵᱚ ᱡᱟᱦᱟᱸ ᱦᱤᱞᱳᱜ ᱵᱚᱱ ᱢᱤᱫᱚᱜᱼᱟ ᱡᱚᱛᱚ ᱥᱟᱶᱛᱟ ᱠᱚ ᱤᱱᱟᱹᱦᱤᱞᱳᱜ ᱫᱚ ᱚᱱᱟ ᱠᱟᱹᱢᱤ ᱛᱟᱵᱚᱱ ᱯᱩᱨᱟᱹᱜᱼᱟ